ᱦᱮᱸ ᱦᱮᱞᱳ ᱦᱮᱸ ᱢᱟᱪᱮᱛ ᱜᱚᱝᱠᱮ ᱠᱟᱹᱱᱟᱹᱧ ᱦᱮᱸ ᱞᱟᱹᱭ ᱵᱤᱱ ᱚᱻ ᱟᱵᱚ ᱱᱚᱶᱟ ᱵᱟᱸᱠᱩᱲᱟ ᱡᱮᱞᱟ ᱨᱮᱫᱚ ᱟᱹᱰᱤ ᱟᱭᱢᱟ ᱡᱟᱭᱜᱟ ᱠᱚᱨᱮᱜ ᱜᱮ ᱚᱱᱠᱟ ᱯᱟᱲᱦᱟᱣ ᱨᱮᱭᱟᱜ ᱥᱩᱡᱳᱜ ᱥᱩᱵᱤᱫᱷᱟ ᱠᱚ ᱧᱟᱢ ᱮᱫᱟ ᱛᱚ ᱟᱵᱚᱨᱮᱱ ᱢᱟᱹᱭ ᱵᱟᱹᱵᱩ ᱛᱟᱠᱚ ᱟᱫᱚ ᱛᱟᱦᱞᱮ ᱟᱯᱮ ᱚᱱᱰᱮ ᱫᱚ ᱥᱮᱨᱚᱠᱚᱢ ᱚᱞᱪᱤᱠᱤ ᱥᱠᱩᱞ ᱠᱚ ᱵᱟᱹᱱᱩᱜᱼᱟ ᱚᱻ ᱱᱚᱰᱮᱫᱚ ᱥᱠᱩᱞ ᱢᱮᱱᱟᱜᱼᱟ ᱠᱤ ᱯᱨᱟᱭᱢᱟᱨᱤ ᱥᱠᱩᱞ ᱠᱚ ᱦᱟᱭ ᱥᱠᱩᱞ ᱠᱚ ᱡᱟᱦᱟᱸᱱᱟᱜ ᱟᱨ ᱛᱟᱦᱞᱮ ᱯᱟᱲᱦᱟᱣ ᱜᱤᱫᱽᱨᱟᱹ ᱯᱟᱲᱦᱟᱣ ᱦᱩᱭ ᱨᱮᱱᱟᱜ ᱛᱚ ᱢᱤᱫᱴᱟᱱ ᱚᱲᱟᱜ ᱫᱚᱨᱠᱟᱨ ᱚᱱᱠᱟᱱᱟᱜ ᱛᱟᱦᱞᱮ ᱚᱱᱠᱟᱱᱟᱜ ᱯᱟᱠᱟ ᱚᱲᱟᱜ ᱠᱚ ᱢᱮᱱᱟᱜᱼᱟ ᱠᱤ ᱚᱻ ᱛᱟᱦᱞᱮ ᱮᱰᱡᱟᱥᱴ ᱜᱟᱱᱚᱜᱼᱟ ᱦᱳᱭᱛᱳ ᱟᱨᱠᱤ ᱦᱮᱸ ᱛᱟᱦᱞᱮ ᱨᱚᱵᱤᱵᱟᱨ ᱜᱮᱞᱤᱧ ᱦᱤᱡᱩᱜᱼᱟ ᱟᱨᱠᱤ ᱦᱮᱸ ᱵᱟᱝ ᱟᱨ ᱱᱚᱰᱮ ᱨᱮᱱ ᱜᱤᱫᱽᱨᱟᱹ ᱠᱚ ᱠᱟᱹᱴᱤᱡ ᱞᱟᱹᱭ ᱥᱮᱰᱮ ᱟᱠᱚ ᱵᱤᱱ ᱟᱨ ᱠᱤ ᱦᱮᱸ ᱦᱮᱸ